ᱱᱮᱛᱟᱨ ᱫᱚ ᱤᱛᱩᱱ ᱟᱥᱲᱟ ᱠᱚᱨᱮᱜ ᱦᱚᱸ ᱟᱵᱚ ᱯᱟᱹᱨᱥᱤ ᱛᱮᱠᱚ ᱚᱞᱚᱜ ᱯᱟᱲᱦᱟᱜ ᱠᱟᱱ ᱛᱟᱵᱚᱱᱟ ᱟᱨ ᱤᱱᱴᱟᱨᱱᱮᱴ ᱢᱟᱫᱽᱫᱷᱚᱢ ᱛᱮᱦᱚᱸ ᱱᱮᱛᱟᱨ ᱫᱚ ᱱᱚᱣᱟ ᱯᱟᱹᱨᱥᱤ ᱨᱮᱱᱟᱜ ᱠᱟᱛᱷᱟ ᱡᱚᱛᱚ ᱦᱚᱠᱚ ᱵᱟᱰᱟᱭ ᱧᱟᱢᱮᱫ ᱛᱟᱵᱚᱱᱟ ᱠᱷᱟᱹᱞᱤ ᱤᱛᱩᱱ ᱟᱥᱲᱟ ᱨᱮ ᱚᱞᱚᱜ ᱯᱟᱲᱦᱟᱣ ᱠᱟᱛᱮ ᱟᱵᱚᱭᱟᱜ ᱱᱚᱣᱟ ᱯᱟᱹᱨᱥᱤ ᱫᱚ ᱵᱮᱥᱤ ᱫᱚ ᱵᱟᱝ ᱯᱟᱥᱱᱟᱜᱼᱟ ᱠᱤᱱᱛᱩ ᱤᱱᱴᱟᱨᱱᱮᱴ ᱢᱟᱫᱽᱫᱷᱚᱢ ᱛᱮ ᱡᱩᱫᱤ ᱱᱚᱣᱟ ᱵᱚᱱ ᱯᱟᱥᱱᱟᱣ ᱫᱟᱲᱮᱭᱟᱜ ᱥᱮ ᱯᱟᱥᱱᱟᱜ ᱛᱟᱵᱚᱱᱟ ᱛᱟᱦᱚᱞᱮ ᱟᱨᱚ ᱮᱴᱟᱜ ᱮᱴᱟᱜ ᱡᱟᱭᱜᱟ ᱨᱮᱱ ᱦᱚᱲ ᱠᱚᱦᱚᱸ ᱟᱵᱚᱭᱟᱜ ᱯᱟᱹᱨᱥᱤ ᱱᱤᱭᱮ ᱠᱚ ᱵᱩᱡᱽ ᱛᱤᱭᱳᱜᱟ ᱵᱟᱰᱟᱭ ᱧᱟᱢ ᱛᱤᱭᱳᱜᱟ ᱟᱵᱚ ᱥᱟᱱᱛᱟᱲ ᱠᱚᱣᱟᱜ ᱞᱟᱹᱭ ᱞᱟᱠᱪᱟᱨ ᱟᱹᱨᱤ ᱪᱟᱹᱞᱤ ᱱᱚᱣᱟ ᱠᱚ ᱟᱵᱚᱱᱟᱜ ᱪᱮᱫ ᱞᱮᱠᱟᱱ ᱛᱟᱵᱚᱱᱟ ᱱᱚᱣᱟ ᱡᱚᱛᱚ ᱦᱚᱲ ᱠᱚ ᱵᱟᱰᱟᱭ ᱧᱟᱢ ᱛᱟᱵᱚᱱᱟ